ᱟᱵᱚ ᱵᱷᱟᱨᱚᱛ ᱫᱤᱥᱚᱢ ᱨᱮ ᱟᱭᱢᱟ ᱵᱤᱨᱤᱛᱤᱭᱟᱹ ᱠᱚᱜᱮ ᱢᱮᱱᱟᱜ ᱠᱚᱣᱟ ᱩᱱᱠᱩ ᱢᱩᱫᱽ ᱨᱮ ᱤᱧ ᱡᱟᱦᱟᱸᱭᱤᱧ ᱩᱨᱩᱢᱮᱭᱟ ᱩᱱᱤ ᱫᱚ ᱦᱩᱭᱩᱜ ᱠᱟᱱᱟᱭ ᱨᱚᱛᱚᱱ ᱴᱟᱴᱟ ᱩᱱᱤᱭᱟᱜ ᱟᱭᱢᱟ ᱯᱷᱮᱠᱴᱨᱤ ᱠᱚᱜᱮ ᱢᱮᱱᱟᱜ ᱟᱠᱟᱫᱟ ᱚᱱᱟ ᱠᱚᱫᱚ ᱦᱩᱭᱩᱜ ᱠᱟᱱᱟ ᱤᱥᱴᱤᱞ ᱯᱷᱮᱠᱴᱨᱤ ᱢᱮᱬᱦᱮᱫ ᱯᱷᱮᱠᱴᱨᱤ ᱟᱵᱚ ᱡᱚᱢᱟᱜ ᱛᱮᱭᱟᱨ ᱯᱷᱮᱠᱴᱨᱤ ᱟᱨᱚ ᱚᱱᱠᱟ ᱜᱮ ᱢᱮᱱᱟᱜ ᱛᱟᱭᱟ ᱟᱨ ᱚᱱᱟ ᱯᱷᱮᱠᱴᱨᱤ ᱨᱮ ᱟᱭᱢᱟ ᱦᱚᱲ ᱠᱚ ᱟᱹᱥᱩᱞᱚᱜ ᱠᱟᱱᱟ ᱩᱱᱠᱩᱣᱟᱜ ᱦᱚᱸ ᱠᱟᱹᱣᱰᱤ ᱟᱹᱨᱤ ᱠᱮᱴᱮᱡᱚᱜ ᱠᱟᱱᱟ ᱟᱨᱚ ᱟᱭᱢᱟ ᱠᱤᱪᱷᱩ ᱠᱮᱴᱮᱡᱚᱜ ᱠᱟᱱᱛᱟᱠᱚᱣᱟ ᱟᱨ ᱵᱷᱟᱨᱚᱛ ᱥᱚᱨᱠᱟᱨ ᱦᱚᱸ ᱩᱱᱤ ᱴᱷᱮᱱ ᱠᱷᱚᱱ ᱢᱤᱫᱴᱟᱝ ᱢᱚᱴᱟ ᱚᱝᱠᱚ ᱨᱮᱱᱟᱜ ᱴᱮᱠᱥ ᱮ ᱧᱟᱢ ᱮᱫᱟ ᱚᱱᱟ ᱠᱷᱟᱹᱛᱤᱨ ᱛᱮ ᱟᱵᱚ ᱫᱤᱥᱚᱢ ᱨᱮᱱᱟᱜ ᱠᱟᱹᱣᱰᱤ ᱟᱹᱨᱤ ᱵᱮᱯᱟᱨ ᱵᱟᱹᱱᱤᱡᱽ ᱟᱭᱢᱟ ᱠᱤᱪᱷᱩ ᱜᱤ ᱵᱚᱫᱚᱞ ᱟᱠᱟᱱᱟ ᱯᱟᱨᱚᱢᱮᱱ ᱥᱮᱨᱢᱟ ᱠᱚᱨᱮ ᱟᱵᱚ ᱡᱤᱭᱚᱱ ᱨᱮᱱᱟᱜ ᱢᱟᱦᱟᱸ ᱵᱚᱫᱚᱞ ᱦᱩᱭ ᱟᱠᱟᱱ ᱫᱚ ᱚᱱᱟ ᱠᱚ ᱫᱚ ᱦᱩᱭᱩᱜ ᱠᱟᱱᱟ ᱡᱚᱢ ᱧᱩ ᱨᱮ ᱦᱚᱨᱚᱜ ᱵᱟᱸᱫᱮ ᱨᱮ ᱥᱟᱶᱟᱨ ᱨᱮ ᱟᱨᱚ ᱟᱭᱢᱟ ᱠᱤᱪᱷᱩ ᱵᱚᱫᱚᱞ ᱦᱩᱭ ᱟᱠᱟᱱ ᱜᱮᱭᱟ